ᱟᱞᱮ ᱫᱷᱟᱲ ᱫᱤᱥᱚᱢ ᱠᱚᱲᱟ ᱠᱚ ᱡᱚᱴᱟᱣ ᱠᱟᱛᱮᱫ ᱢᱤᱫ ᱫᱤᱱ ᱫᱤᱜᱷᱟᱹ ᱫᱟᱬᱟᱱ ᱞᱮ ᱪᱟᱞᱟᱣᱮᱱᱟ ᱥᱩᱢᱩ ᱵᱩᱠ ᱠᱟᱛᱮᱫ ᱢᱳᱴᱟᱢᱩᱴᱤ ᱞᱟᱜᱟᱣᱮᱱᱟ ᱥᱚᱢᱚᱭ ᱛᱤᱱ ᱜᱷᱚᱱᱴᱟ ᱜᱟᱱ ᱠᱷᱚᱱᱞᱮ ᱥᱮᱴᱮᱨᱮᱱᱟ ᱚᱸᱰᱮ ᱞᱮ ᱧᱮᱞ ᱠᱮᱫᱼᱟ ᱫᱟᱜ ᱟᱨ ᱫᱟᱜ ᱛᱤᱱᱟᱹᱜ ᱡᱤᱞᱤᱧ ᱫᱷᱟᱹᱵᱤᱡ ᱮᱢ ᱠᱚᱭᱚᱜᱟ ᱩᱱᱟᱹᱜ ᱡᱷᱟᱹᱞ ᱫᱟᱜ ᱜᱮ ᱠᱚᱭᱚᱜ ᱧᱮᱞ ᱧᱟᱢᱚᱜ ᱠᱟᱱ ᱛᱟᱦᱮᱸᱫ ᱩᱱ ᱚᱠᱛᱚ ᱪᱟᱸᱫᱳᱭ ᱦᱟᱹᱥᱩᱨᱚᱜ ᱠᱟᱱ ᱛᱟᱦᱮᱸᱫ ᱦᱟᱹᱥᱩᱨ ᱚᱠᱛᱚ ᱪᱟᱸᱫᱳ ᱱᱚᱝᱠᱟᱭ ᱧᱮᱞᱚᱜ ᱠᱟᱱᱟ ᱠᱤ ᱩᱱᱤ ᱫᱚ ᱫᱟᱜ ᱵᱷᱤᱛᱤᱨ ᱨᱮᱜᱮ ᱰᱩᱵᱩᱡᱚᱜ ᱞᱟᱹᱜᱤᱫ ᱟᱭ ᱢᱮᱱᱠᱷᱟᱱ ᱱᱚᱣᱟ ᱧᱮᱞ ᱠᱟᱛᱮᱫ ᱟᱹᱰᱤ ᱦᱟᱦᱟᱲᱟ ᱜᱮᱞᱮ ᱵᱩᱡᱷᱟᱹᱣ ᱠᱮᱫᱼᱟ ᱟᱨ ᱚᱱᱟ ᱠᱚᱨᱮ ᱫᱚᱨᱭᱟ ᱫᱷᱟᱨᱮ ᱠᱚᱞᱮ ᱫᱟᱬᱟ ᱵᱟᱲᱟ ᱠᱮᱜᱼᱟ ᱟᱨ ᱡᱚᱴᱟᱣ ᱠᱚ ᱥᱟᱶ ᱯᱟᱨᱴᱤ ᱵᱟᱲᱟ ᱠᱟᱛᱮᱫ ᱫᱚᱥᱟᱨ ᱦᱤᱞᱳᱜ ᱞᱮ ᱨᱩᱣᱟᱹᱲᱮᱱᱟ ᱨᱩᱣᱟᱹᱲ ᱠᱟᱛᱮᱫ ᱱᱚᱝᱠᱟᱞᱮ ᱟᱹᱭᱠᱟᱹᱣ ᱠᱮᱫᱼᱟ ᱠᱤ ᱚᱱᱟ ᱫᱤᱜᱷᱟᱹ ᱫᱚ ᱟᱨᱦᱚᱸ ᱡᱟᱦᱟᱸ ᱛᱤᱥ ᱵᱚ ᱪᱟᱞᱟᱜ ᱜᱮᱭᱟ